ᱦᱳᱭ ᱤᱧ ᱯᱮᱱᱴᱤᱝ ᱟᱨ ᱠᱟᱨᱰ ᱤᱧ ᱵᱮᱱᱟᱣ ᱟᱠᱟᱫᱼᱟ ᱱᱟᱣᱟ ᱥᱟᱞᱨᱮ ᱱᱟᱣᱟ ᱜᱟᱛᱮ ᱠᱚ ᱯᱷᱨᱮᱱᱰᱥᱤᱯ ᱰᱮ ᱠᱚᱧ ᱵᱮᱱᱟᱣ ᱟᱠᱟᱫ ᱠᱚᱣᱟ ᱟᱨ ᱚᱱᱟ ᱦᱚᱸ ᱛᱤ ᱛᱮ ᱵᱮᱱᱟᱣ ᱠᱟᱛᱮᱫ ᱤᱧ ᱮᱢ ᱟᱠᱟᱫ ᱠᱚᱣᱟ ᱰᱨᱚᱭᱤᱝ ᱛᱤ ᱠᱟᱨᱰ ᱧᱟᱢᱚᱜᱼᱟ ᱚᱱᱟ ᱪᱟᱠ ᱯᱮᱯᱟᱨ ᱚᱱᱟᱜᱮ ᱜᱮᱫ ᱠᱟᱛᱮᱫ ᱚᱱᱟ ᱠᱟᱨᱰ ᱵᱮᱱᱟᱣ ᱠᱟᱛᱮᱫ ᱪᱟᱨ ᱠᱳᱱᱟ ᱜᱮᱫ ᱠᱟᱛᱮᱫ ᱚᱱᱟ ᱟᱨᱦᱚᱸ ᱥᱩᱭ ᱥᱩᱛᱟᱹᱢᱛᱮ ᱰᱤᱡᱟᱭᱤᱱ ᱵᱮᱱᱟᱣ ᱠᱟᱛᱮᱫ ᱤᱧ ᱠᱟᱨᱰ ᱤᱧ ᱮᱢ ᱟᱠᱟᱫ ᱠᱚᱣᱟ ᱵᱮᱱᱟᱣ ᱠᱟᱛᱮᱫ ᱚᱱᱟ ᱤᱭᱟᱹ ᱵᱮᱥ ᱫᱷᱟᱨᱟ ᱥᱠᱮᱪ ᱯᱮᱱ ᱠᱚᱛᱮ ᱵᱟᱦᱟ ᱵᱮᱱᱟᱣ ᱠᱟᱛᱮᱫ ᱭᱟ ᱯᱷᱤᱨ ᱚᱞ ᱠᱟᱛᱮᱫ ᱵᱮᱱᱟᱣ ᱠᱟᱹᱛᱤᱧ ᱮᱢ ᱟᱠᱟᱫ ᱠᱚᱣᱟ ᱦᱳᱭ ᱟᱨ ᱚᱱᱟᱜᱮ ᱪᱤᱠᱟᱹᱛᱮ ᱚᱱᱟᱫᱚ ᱟᱠᱚ ᱢᱟᱛᱚ ᱯᱩᱨᱟᱹ ᱪᱮᱫ ᱤᱧ ᱢᱮᱱᱟ ᱡᱟᱦᱟᱸᱭ ᱜᱮ ᱟᱭᱟᱜ ᱛᱤ ᱛᱮ ᱵᱮᱱᱟᱣᱟᱜ ᱫᱚ ᱩᱭᱦᱟᱹᱨ ᱨᱮ ᱫᱚᱦᱚ ᱠᱟᱜᱼᱟ ᱟᱨ ᱚᱱᱟ ᱡᱚᱵᱽ ᱜᱮᱭ ᱧᱮᱞᱟ ᱟᱢ ᱜᱮ ᱤᱱᱟᱹ ᱫᱚᱭ ᱩᱭᱦᱟᱹᱨ ᱢᱮᱢᱟ ᱚᱱᱟ ᱪᱤᱡᱽ ᱢᱮᱱᱟᱜᱼᱟ ᱛᱤ ᱛᱮ ᱵᱮᱱᱟᱣ ᱟᱜ ᱫᱚ ᱚᱱᱟ ᱟᱹᱰᱤ ᱵᱮᱥᱼᱟ ᱟᱨ ᱚᱱᱟ ᱟᱢᱟᱜ ᱟᱨᱴ ᱛᱟᱢ ᱚᱱᱟᱨᱮᱢ ᱫᱮᱠᱷᱟᱣ ᱫᱟᱲᱮᱭᱟᱜᱼᱟ ᱟᱢ ᱛᱤᱱᱟᱹᱜ ᱢᱮᱱᱛᱮᱢ ᱵᱟᱰᱟᱭᱟ ᱟᱨ ᱛᱤᱱᱟᱹᱜ ᱟᱢᱟᱜ ᱛᱤ ᱯᱷᱨᱤ ᱛᱟᱢ ᱦᱮᱱᱟᱜᱼᱟ ᱚᱱᱟ ᱦᱤᱥᱟᱹᱵ ᱛᱮ ᱚᱱᱟ ᱵᱮᱱᱟᱣ ᱠᱟᱛᱮᱢ ᱮᱢᱟᱭ ᱠᱷᱟᱱ ᱚᱱᱟᱫᱚ ᱟᱹᱰᱤ ᱵᱮᱥᱚᱜᱼᱟ